ᱱᱚᱣᱟ ᱟᱹᱛᱩ ᱴᱚᱞᱟ ᱠᱚᱨᱮᱜ ᱠᱷᱮᱹᱞ ᱠᱚ ᱦᱩᱭᱩᱜ ᱠᱟᱱᱟ ᱱᱚᱣᱟ ᱠᱚᱨᱮᱜ ᱚᱠᱚᱭ ᱫᱚ ᱛᱩᱢ ᱛᱮ ᱥᱮ ᱠᱷᱮᱹᱞ ᱠᱷᱮᱹᱞ ᱛᱮ ᱵᱚᱦᱚᱜ ᱠᱚ ᱟᱹᱪᱩᱨᱚᱜ ᱠᱟᱱ ᱛᱟᱠᱚᱣᱟ ᱥᱮ ᱵᱷᱤᱸᱫᱟᱹᱲᱚᱜ ᱠᱟᱱᱟ ᱠᱚ ᱵᱟᱡᱟᱜ ᱠᱟᱱᱟ ᱠᱚ ᱚᱱᱟ ᱠᱚ ᱞᱟᱹᱜᱤᱫ ᱛᱮ ᱠᱚᱢᱤᱴᱤ ᱠᱚᱦᱚᱸ ᱟᱹᱰᱤᱜᱟᱱ ᱠᱚ ᱜᱚᱲᱚ ᱠᱚ ᱮᱢ ᱠᱟᱫᱟ ᱪᱮᱫᱟᱜ ᱥᱮ ᱚᱸᱰᱮ ᱫᱚ ᱵᱷᱟᱜᱤ ᱵᱷᱟᱜᱤ ᱰᱟᱠᱛᱟᱨ ᱠᱚᱠᱚ ᱟᱹᱜᱩ ᱠᱟᱠᱚ ᱠᱟᱱᱟ ᱟᱨ ᱫᱚᱦᱚᱭᱮᱫ ᱠᱚᱣᱟ ᱠᱚ ᱠᱚᱢᱤᱴᱤ ᱦᱚᱸ ᱟᱨ ᱡᱩᱫᱤ ᱠᱷᱮᱞᱳᱰᱤᱭᱟᱹ ᱠᱚ ᱡᱟᱦᱟᱸ ᱴᱷᱮᱱ ᱜᱮ ᱵᱟᱡᱟᱣ ᱞᱮᱱᱠᱷᱟᱱ ᱩᱱᱤ ᱞᱟᱹᱜᱤᱫ ᱛᱮ ᱰᱟᱠᱛᱟᱨ ᱠᱚ ᱟᱹᱜᱩ ᱠᱟᱫᱮᱭᱟ ᱩᱱᱤ ᱢᱚᱡᱽ ᱛᱮ ᱪᱤᱠᱤᱛᱥᱟᱭᱮ ᱞᱟᱹᱜᱤᱫ ᱛᱮ ᱥᱮ ᱡᱟᱦᱟᱱᱟᱜ ᱵᱟᱝ ᱦᱩᱭᱩᱜ ᱞᱟᱹᱜᱤᱫ ᱛᱟᱭ ᱛᱮ ᱩᱱᱤ ᱠᱚ ᱢᱚᱡᱽ ᱛᱮᱠᱚ ᱪᱤᱠᱤᱛᱥᱟᱭᱟ ᱟᱨ ᱰᱟᱠᱴᱚᱨ ᱦᱚᱸ ᱡᱩᱫᱤ ᱢᱮᱱᱠᱷᱟᱱ ᱰᱷᱮᱨ ᱧᱚᱜ ᱜᱮᱭᱟ ᱱᱩᱭᱟᱜ ᱵᱟᱡᱟᱣ ᱡᱚᱠᱷᱚᱱ ᱩᱱᱤ ᱫᱚ ᱦᱟᱥᱯᱟᱛᱟᱞ ᱤᱫᱤ ᱞᱟᱹᱜᱤᱫ ᱛᱮᱫᱚ ᱠᱚᱢᱤᱴᱤ ᱦᱚᱸ ᱚᱱᱮ ᱜᱟᱹᱰᱤ ᱠᱚ ᱫᱚᱦᱚ ᱠᱟᱜ ᱠᱟᱱᱟ ᱟᱨᱠᱚ ᱟᱹᱜᱩᱭᱫᱟ ᱚᱠᱚᱭ ᱠᱷᱮᱞᱳᱰᱤᱭ ᱵᱟᱡᱟᱣ ᱟᱠᱟᱱ ᱩᱱᱤᱭᱟᱜ ᱨᱮᱱ ᱫᱚᱞ ᱨᱮᱱ ᱠᱚᱲᱟ ᱠᱚ ᱥᱮ ᱠᱮᱯᱴᱮᱱ ᱦᱚᱸ ᱩᱱᱤ ᱠᱮᱯᱴᱮᱱ ᱦᱚᱸᱭ ᱜᱚᱲᱚ ᱥᱚᱯᱲᱚᱭ ᱮᱢᱚᱜᱼᱟ ᱟᱨ ᱚᱠᱚᱭ ᱠᱷᱮᱞᱳᱰᱮ ᱦᱩᱭ ᱦᱚᱪᱚᱭᱮᱜ ᱩᱱᱤ ᱠᱚᱢᱤᱴᱤ ᱠᱚᱲᱟ ᱠᱚ ᱜᱚᱲᱚᱜ ᱠᱚ ᱩᱱᱠᱩ ᱦᱚᱸ ᱡᱚᱛᱚ ᱜᱮ ᱚᱱᱟᱛᱮ ᱠᱷᱮᱞᱳᱰᱤ ᱠᱚᱲᱟ ᱦᱚᱸ ᱪᱤᱠᱤᱛᱥᱟᱭᱮᱫ ᱠᱚᱣᱟ ᱢᱚᱡᱽ ᱜᱮ ᱟᱨ ᱵᱟᱠᱚ ᱵᱟᱡᱟᱜ ᱠᱟᱱᱟ ᱟᱨ ᱵᱟᱡᱟᱣ ᱞᱮᱱᱠᱷᱟᱱ ᱫᱚ ᱰᱟᱠᱛᱚᱨ ᱴᱷᱮᱱ ᱠᱚ ᱨᱟᱱ ᱦᱚᱪᱚᱭᱮᱫ ᱠᱚᱣᱟ ᱟᱨ ᱩᱱᱠᱩ ᱦᱚᱸ ᱢᱚᱡᱽ ᱢᱚᱡᱽ ᱨᱟᱱ ᱠᱚᱠᱚ ᱫᱚᱦᱚᱭᱮᱫ ᱠᱟᱱᱛᱮ